ᱦᱮᱸ ᱰᱟᱠᱛᱟᱨ ᱵᱟᱹᱵᱩ ᱞᱟᱹᱭ ᱫᱟᱹᱧ ᱡᱮ ᱞᱟᱡ ᱠᱚ ᱦᱟᱹᱥᱩᱭᱤᱧ ᱠᱟᱱᱟ ᱤᱧ ᱫᱚ ᱱᱚᱜ ᱚᱭ ᱵᱟᱫᱨᱩ ᱰᱟᱝᱜᱟ ᱠᱷᱚᱱᱤᱧ ᱞᱟᱹᱭ ᱮᱫᱼᱟ ᱢᱮᱱᱫᱟᱹᱧ ᱞᱟᱡ ᱠᱚ ᱦᱟᱹᱥᱩᱭᱮᱫᱤᱧ ᱠᱟᱱᱟ ᱟᱨ ᱯᱟᱭᱠᱷᱟᱱᱟᱧ ᱪᱟᱞᱟᱜ ᱠᱟᱱᱟ ᱛᱳ ᱩᱱᱩᱪ ᱥᱩᱱᱩᱪ ᱵᱷᱟᱵ ᱤᱧ ᱪᱟᱞᱟᱜ ᱠᱟᱱᱟ ᱟᱨ ᱞᱟᱡ ᱠᱚ ᱠᱩᱪ ᱠᱩᱪᱩᱜ ᱠᱟᱱ ᱛᱤᱧᱟ ᱱᱤᱭᱟᱹ ᱫᱚ ᱱᱚᱜ ᱚᱭ ᱢᱤᱫᱫᱤᱱ ᱦᱩᱭ ᱮᱱ ᱛᱤᱧᱟ ᱛᱮᱦᱤᱧ ᱫᱚ ᱵᱟᱨ ᱫᱷᱟᱶ ᱜᱟᱱᱤᱧ ᱥᱮᱱ ᱠᱟᱱᱟ ᱟᱫᱚ ᱮᱠᱷᱚᱱ ᱦᱚᱸ ᱟᱨᱠᱤ ᱪᱟᱞᱟᱜ ᱠᱟᱱ ᱜᱮᱭᱟᱹᱧ ᱡᱚᱢ ᱫᱚ ᱚᱱᱮ ᱥᱮᱛᱟᱜ ᱨᱮ ᱪᱟ ᱵᱤᱥᱠᱩᱴ ᱜᱤᱧ ᱡᱚᱢ ᱠᱟᱫᱟ ᱦᱮᱸ ᱦᱮᱸ ᱦᱮᱸ ᱯᱟᱛᱞᱟ ᱜᱤᱧ ᱯᱟᱭᱠᱷᱟᱱᱟᱭᱮᱜ ᱛᱟᱸᱦᱮᱱᱟ ᱟᱫᱚ ᱟᱥᱛᱮ ᱟᱥᱛᱮ ᱛᱮ ᱥᱩᱱᱩᱪ ᱢᱮᱥᱟᱜ ᱠᱟᱱᱟ ᱧᱮᱞ ᱫᱟᱹᱧ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱢᱟᱭᱟᱝ ᱫᱚ ᱵᱟᱝ ᱢᱮᱥᱟᱞᱚᱜ ᱠᱟᱱᱟ ᱟᱹᱰᱤ ᱞᱟᱝᱜᱟ ᱵᱚᱞᱮᱧ ᱟᱹᱭᱠᱟᱹᱣ ᱫᱟ ᱦᱮᱸ ᱦᱮᱸ ᱦᱮᱸ ᱦᱮᱸ ᱦᱮᱸ ᱚᱵᱚᱥᱛᱷᱟ ᱫᱚ ᱟᱸᱰᱤ ᱟᱸᱴ ᱵᱟᱝ ᱢᱚᱸᱡ ᱛᱤᱧᱟ ᱤᱧ ᱫᱚ ᱦᱮᱸ ᱯᱩᱸᱰ ᱜᱮᱫᱟᱜ ᱦᱮᱸ ᱦᱮᱸ ᱦᱮᱸ ᱦᱮᱸ ᱦᱮᱸ ᱦᱮᱸ ᱨᱚᱥ ᱟᱨ ᱠᱤ ᱦᱮᱸ ᱞᱮᱠᱟ ᱨᱚᱥ ᱩᱰᱩᱠᱚᱜᱼᱟ ᱦᱮᱸ ᱦᱮᱸ ᱦᱮᱸ ᱴᱷᱤᱠ ᱜᱮᱭᱟ ᱦᱮᱸ ᱦᱮᱸ ᱦᱮᱸ ᱦᱮᱸ ᱦᱮᱸ ᱚ ᱚ ᱥᱮᱛᱟᱜ ᱵᱮᱞᱟ ᱛᱚ ᱠᱷᱟᱞᱤ ᱯᱮᱴᱨᱮ ᱦᱮᱸ ᱦᱮᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱧᱮᱞ ᱜᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱨ ᱴᱷᱤᱠ ᱜᱮᱭᱟ ᱦᱮᱸ ᱴᱷᱤᱠ ᱜᱮᱭᱟ ᱴᱷᱤᱠ ᱜᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱱᱟᱜ ᱠᱚᱜᱮᱭᱟ ᱜᱤᱫᱽᱨᱟᱹ ᱠᱚᱫᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ